ᱱᱚᱣᱟ ᱵᱟᱹᱲᱤᱡ ᱮᱢᱵᱩᱞᱮᱱᱥ ᱫᱚ ᱟᱹᱰᱤ ᱜᱮ ᱠᱷᱟᱨᱟᱯ ᱜᱮᱭᱟ ᱚᱱᱟ ᱛᱮᱜᱮ ᱪᱟᱞᱟᱣ ᱵᱟᱝ ᱜᱟᱱᱚᱜ ᱠᱟᱱᱟ ᱚᱱᱟ ᱠᱷᱟᱹᱛᱤᱨ ᱛᱮ ᱟᱵᱚ ᱱᱚᱣᱟ ᱟᱹᱛᱩ ᱠᱚᱨᱮᱱ ᱟᱹᱰᱤ ᱟᱹᱰᱤ ᱟᱭᱢᱟ ᱦᱚᱲᱟᱜ ᱠᱷᱚᱛᱤ ᱦᱩᱭ ᱠᱟᱱᱟ ᱠᱟᱨᱚᱱ ᱵᱟᱹᱲᱤᱡ ᱜᱮᱛᱮ ᱵᱟᱝ ᱪᱟᱞᱟᱜ ᱠᱟᱱᱟ ᱡᱚᱛᱚ ᱛᱟᱲᱟ ᱛᱟᱲᱤ ᱫᱟᱲᱮᱭᱟᱜᱼᱟ ᱱᱟᱣᱟ ᱮᱢᱵᱩᱞᱮᱱᱥ ᱟᱹᱜᱩ ᱦᱩᱭᱩᱜᱼᱟ